ᱤᱧᱟᱹᱜ ᱴᱚᱴᱷᱟ ᱨᱮ ᱦᱟᱥᱟ ᱠᱤᱨᱤᱧ ᱟᱹᱠᱷᱨᱤᱧ ᱨᱮ ᱟᱭᱢᱟ ᱜᱮ ᱥᱟᱢᱟᱝ ᱫᱟᱯᱨᱟᱢ ᱦᱩᱭᱩᱜᱼᱟ ᱦᱮᱸ ᱡᱮᱢᱚᱱ ᱦᱚᱜᱼᱚᱭ ᱡᱮᱢᱚᱱ ᱤᱧᱟᱹᱜ ᱡᱟᱦᱟᱸ ᱡᱟᱭᱜᱟ ᱢᱮᱱᱟᱜ ᱛᱤᱧᱟᱹ ᱤᱧ ᱤᱧᱤᱧ ᱟᱹᱠᱷᱨᱤᱧ ᱞᱟᱹᱜᱤᱫ ᱛᱮ ᱤᱧ ᱫᱚ ᱞᱟᱦᱟ ᱛᱮ ᱞᱟᱹᱭ ᱦᱩᱭᱩᱜ ᱛᱤᱧᱟᱹ ᱱᱚᱛᱮ ᱠᱞᱟᱵ ᱡᱩᱫᱤ ᱠᱞᱟᱵ ᱦᱮᱱᱟᱜ ᱠᱚᱣᱟ ᱡᱮᱢᱚᱱ ᱟᱞᱮ ᱴᱷᱮᱱ ᱱᱚᱰᱮ ᱠᱞᱟᱵ ᱦᱮᱱᱟᱜ ᱠᱚᱣᱟ ᱡᱮᱢᱚᱱ ᱠᱞᱟᱵ ᱨᱮᱦᱚᱸ ᱞᱟᱹᱭ ᱦᱩᱭᱩᱜᱼᱟ ᱩᱱᱠᱩ ᱡᱮ ᱤᱧ ᱱᱚᱣᱟ ᱡᱟᱭᱜᱟᱧ ᱟᱹᱠᱷᱟᱨᱤᱧ ᱛᱤᱧᱟᱹ ᱦᱮᱸ ᱟᱨ ᱚᱱᱟ ᱢᱤᱫᱴᱮᱱ ᱟᱨ ᱛᱟᱨᱯᱚᱨᱮ ᱦᱩᱭᱩᱜ ᱠᱟᱱᱟ ᱡᱮᱢᱚᱱ ᱥᱩᱨ ᱥᱩᱯᱩᱨ ᱦᱚᱲᱩᱱᱠᱩ ᱦᱚᱸ ᱞᱟᱹᱭ ᱟᱠᱚ ᱦᱩᱭᱩᱜᱼᱟ ᱞᱟᱹᱭ ᱢᱟᱱᱮ ᱩᱱᱠᱩ ᱵᱟᱲᱟᱭ ᱦᱚᱪᱚ ᱠᱚ ᱦᱩᱭᱩᱜᱼᱟ ᱞᱟᱦᱟ ᱛᱮ ᱡᱮ ᱤᱧᱟᱹᱜ ᱤᱧ ᱢᱮᱛᱟ ᱟᱠᱚᱣᱟ ᱡᱮ ᱤᱧ ᱡᱟᱭᱜᱟ ᱢᱮᱱᱟᱜ ᱛᱤᱧᱟᱹ ᱦᱮᱸ ᱱᱚᱣᱟᱧ ᱟᱹᱠᱷᱟᱨᱤᱧᱟ ᱤᱧᱟᱹᱜ ᱴᱟᱠᱟ ᱫᱚᱨᱠᱟ ᱛᱤᱧ ᱛᱚ ᱴᱟᱠᱟ ᱫᱚᱨᱠᱟᱨ ᱛᱤᱧ ᱱᱩᱠᱩ ᱡᱟᱦᱟᱸᱭ ᱥᱩᱨ ᱨᱮᱱ ᱢᱮᱱᱟᱜ ᱠᱚᱣᱟ ᱩᱱᱠᱩ ᱜᱮ ᱞᱟᱦᱟᱛᱮᱧ ᱞᱟᱹᱭᱟᱠᱚᱣᱟ ᱥᱮ ᱩᱱᱠᱩᱜᱮᱧ ᱢᱮᱛᱟᱣᱟᱠᱚᱣᱟ ᱡᱮ ᱱᱚᱝᱠᱟ ᱟᱯᱮ ᱠᱤ ᱤᱧ ᱡᱟᱭᱜᱟᱧ ᱟᱹᱠᱷᱟᱨᱤᱧ ᱞᱟᱹᱜᱤᱫ ᱟᱯᱮ ᱠᱤ ᱡᱟᱭᱜᱟ ᱯᱮ ᱦᱟᱛᱟᱣ ᱛᱤᱧᱟᱹ ᱦᱮᱸ ᱟᱯᱮ ᱯᱮ ᱠᱤᱨᱤᱧᱟ ᱡᱩᱫᱤ ᱩᱱᱠᱩ ᱠᱚ ᱡᱟᱦᱟᱸᱭ ᱦᱳᱭᱛᱳ ᱠᱚ ᱨᱮᱵᱮᱱ ᱮᱱᱟ ᱠᱤᱨᱤᱧ ᱞᱟᱹᱜᱤᱫ ᱛᱮ ᱦᱮᱸ ᱡᱩᱫᱤ ᱦᱳᱭᱛᱳ ᱠᱚ ᱢᱮᱱᱟ ᱤᱧᱤᱧ ᱤᱧ ᱦᱟᱛᱟᱣᱟ ᱱᱚᱣᱟ ᱡᱟᱭᱜᱟ ᱦᱮᱸ ᱤᱧᱟᱹᱜ ᱚᱲᱟᱜ ᱥᱩᱨᱮ ᱠᱟᱱᱟ ᱛᱚ ᱩᱱᱤ ᱦᱳᱭᱛᱳ ᱛᱚᱠᱷᱚᱱᱮ ᱦᱟᱛᱟᱣ ᱠᱮᱫᱼᱟᱭ ᱦᱮᱸ ᱴᱷᱤᱠ ᱜᱮᱭᱟ ᱟᱨ ᱡᱩᱫᱤ ᱩᱱᱠᱩ ᱡᱩᱫᱤ ᱵᱟᱝ ᱠᱚ ᱦᱟᱛᱟᱣᱟ ᱦᱮᱸ ᱡᱩᱫᱤ ᱠᱚ ᱢᱮᱱᱟ ᱵᱟᱝ ᱵᱟᱝ ᱟᱞᱮ ᱫᱚ ᱵᱟᱞᱮ ᱦᱟᱛᱟᱣᱟ ᱟᱢ ᱫᱚ ᱮᱴᱟᱜ ᱨᱮ ᱟᱹᱠᱷᱨᱤᱧ ᱢᱮ ᱛᱚᱠᱷᱚᱱ ᱦᱳᱭᱛᱳ ᱚᱱᱟ ᱡᱟᱭᱜᱟ ᱵᱟᱨᱦᱮ ᱦᱚᱲ ᱤᱧ ᱟᱹᱠᱷᱨᱤᱧ ᱫᱟᱲᱮ ᱟᱠᱚᱣᱟ ᱚᱱᱟ ᱞᱟᱦᱟ ᱫᱚ ᱤᱧ ᱫᱚ ᱠᱤᱱᱛᱩ ᱵᱟᱨᱦᱮ ᱦᱚᱲ ᱫᱚ ᱡᱮ ᱱᱩᱠᱩ ᱵᱟᱝ ᱵᱟᱰᱟᱭ ᱦᱚᱪᱚ ᱠᱟᱛᱮᱫ ᱥᱮ ᱵᱟᱝ ᱞᱟᱹᱭ ᱠᱟᱛᱮ ᱵᱟᱨᱦᱮ ᱦᱚᱲᱤᱧ ᱢᱟᱱᱮ ᱵᱷᱤᱛᱨᱤ ᱵᱷᱤᱛᱨᱤ ᱛᱮᱧ ᱟᱹᱠᱷᱨᱤᱧ ᱟᱭ ᱠᱟᱱᱟ ᱥᱮ ᱩᱱᱤᱭ ᱠᱤᱨᱤᱧ ᱮᱫᱟ ᱚᱱᱟ ᱚᱱᱠᱟ ᱞᱮᱠᱷᱟᱱ ᱫᱚ ᱟᱹᱞᱤᱧ ᱵᱟᱱᱟ ᱦᱚᱲ ᱜᱮ ᱢᱟᱱᱮ ᱟᱹᱰᱤ ᱥᱳᱢᱳᱥᱟ ᱨᱮᱞᱤᱧ ᱯᱟᱲᱟᱜᱼᱟ ᱥᱳᱢᱳᱥᱟ ᱵᱚᱞᱛᱮ ᱠᱞᱟᱵ ᱦᱮᱱᱟᱜ ᱠᱚᱣᱟ ᱠᱞᱟᱵ ᱠᱚᱠᱚ ᱩᱱᱠᱩ ᱠᱚ ᱤᱧ ᱠᱚ ᱢᱤᱛᱟᱹᱧᱟ ᱟᱢ ᱡᱮ ᱡᱟᱭᱜᱟᱢ ᱟᱹᱠᱷᱨᱤᱧᱮᱫ ᱛᱟᱢᱟ ᱛᱚ ᱟᱢᱮᱢ ᱟᱹᱠᱷᱨᱤᱧ ᱞᱟᱦᱟ ᱨᱮ ᱟᱞᱮ ᱪᱮᱫᱟᱟᱜ ᱵᱟᱢ ᱵᱟᱲᱟᱭ ᱦᱚᱪᱚ ᱞᱮᱫ ᱞᱮᱭᱟ ᱥᱮ ᱩᱱᱤ ᱦᱚᱠᱚ ᱡᱟᱦᱟᱭᱮ ᱠᱤᱨᱤᱧᱟ ᱩᱱᱤ ᱦᱚᱸᱠᱚ ᱡᱷᱟᱢᱮᱞᱟ ᱭᱮᱭᱟ ᱤᱧ ᱦᱚᱸᱠᱚ ᱡᱷᱟᱢᱮᱞᱟᱭ ᱤᱧᱟᱹ ᱦᱮᱸ ᱤᱧ ᱫᱚ ᱱᱚᱣᱟᱧ ᱧᱮᱞ ᱟᱠᱟᱫᱟ ᱟᱨᱠᱤ ᱮᱠᱷᱚᱱᱳ ᱯᱚᱨᱡᱳᱱ ᱛᱚ ᱟᱨ ᱚᱱᱟ ᱜᱮ ᱟᱨᱠᱤ ᱟᱨ ᱮᱴᱟᱜ ᱫᱤᱠ ᱛᱷᱮᱠᱮ ᱫᱚ ᱚᱱᱟ ᱩᱱᱟᱹᱜ ᱫᱚ ᱵᱟᱹᱧ ᱢᱮᱱ ᱫᱟᱲᱮᱭᱟᱜ ᱠᱟᱱᱟ ᱡᱮ ᱟᱨᱦᱚᱸ ᱦᱳᱭᱛᱳ ᱡᱟᱦᱟᱸᱭ ᱠᱚ ᱞᱟᱹᱭᱟᱠᱚ ᱦᱩᱭᱩᱜᱼᱟ ᱥᱮ ᱪᱮᱫ ᱦᱮᱸ ᱤᱧ ᱫᱚ ᱤᱱᱟᱹᱜ ᱴᱩᱠᱩ ᱜᱮᱧ ᱵᱟᱲᱟᱭᱟ ᱦᱮᱸ ᱚᱱᱟ ᱜᱮᱧ ᱞᱟᱹᱭᱠᱮᱫᱟ